ᱤᱧ ᱢᱤᱫᱴᱮᱱ ᱯᱩᱛᱷᱤᱧ ᱯᱟᱲᱦᱟᱣ ᱟᱠᱟᱫᱟ ᱚᱱᱟ ᱯᱩᱛᱷᱤ ᱫᱚ ᱵᱟᱭᱵᱮᱹᱞ ᱵᱟᱭᱵᱮᱹᱞ ᱨᱮᱫᱚ ᱡᱤᱥᱩ ᱟᱜ ᱠᱟᱹᱦᱱᱤ ᱚᱞ ᱛᱟᱸᱦᱮ ᱠᱟᱱᱟ ᱟᱨ ᱡᱤᱥᱩ ᱫᱚ ᱟᱹᱰᱤ ᱵᱷᱟᱹᱜᱮ ᱦᱚᱲᱮ ᱛᱟᱸᱦᱮ ᱠᱟᱱᱟ ᱟᱨ ᱦᱚᱲ ᱠᱚ ᱟᱸᱰᱤ ᱜᱟᱱᱮ ᱥᱟᱦᱟᱡᱡᱚᱭᱮᱫ ᱠᱚ ᱛᱟᱸᱦᱮᱱᱟ ᱚᱱᱟ ᱠᱷᱟᱹᱛᱤᱨ ᱛᱮ ᱡᱤᱥᱩ ᱫᱚᱧ ᱯᱟᱹᱛᱭᱟᱹᱣ ᱠᱟᱫᱮᱭᱟ ᱟᱨ ᱡᱤᱥᱩ ᱫᱚ ᱟᱭᱢᱟ ᱦᱚᱲ ᱜᱮᱠᱚ ᱯᱟᱹᱛᱭᱟᱹᱣ ᱟᱭᱟ ᱟᱨ ᱡᱤᱥᱩ ᱡᱤᱥᱩ ᱫᱚ ᱜᱤᱫᱽᱨᱟᱹ ᱦᱚᱲ ᱴᱷᱮᱱ ᱦᱚᱸ ᱟᱹᱰᱤ ᱜᱟᱱᱮ ᱥᱟᱦᱟᱡᱡᱚᱭ ᱮᱢ ᱟᱠᱟᱫ ᱠᱚᱣᱟ ᱟᱨ ᱡᱤᱥᱩ ᱫᱚ ᱟᱹᱰᱤ ᱵᱷᱟᱜᱮ ᱦᱚᱲ ᱠᱟᱱᱟᱭ ᱡᱚᱛᱚ ᱦᱚᱲᱜᱮ ᱡᱤᱥᱩ ᱴᱷᱮᱱ ᱫᱚ ᱥᱟᱦᱟᱡᱡᱚ ᱠᱚ ᱧᱟᱢ ᱟᱠᱟᱫᱟ